ᱥᱟᱶᱛᱟᱞᱤ ᱯᱟᱹᱨᱥᱤ ᱫᱚ ᱵᱮᱵᱚᱦᱟᱨ ᱠᱷᱮᱛᱨᱮ ᱨᱮ ᱱᱤᱛᱳᱜ ᱫᱚ ᱤᱱᱴᱟᱨᱱᱮᱴ ᱡᱩᱜᱽ ᱠᱟᱱᱟ ᱤᱱᱴᱟᱨᱱᱮᱴ ᱨᱮᱫᱚ ᱟᱹᱰᱤ ᱛᱮᱫ ᱜᱮ ᱱᱚᱣᱟ ᱫᱚ ᱡᱟᱹᱨᱩᱲ ᱠᱟᱱᱟ ᱟᱨ ᱱᱚᱣᱟ ᱥᱟᱱᱛᱟᱞᱤ ᱯᱟᱹᱨᱥᱤ ᱞᱮᱠᱟᱛᱮ ᱡᱮ ᱤᱱᱴᱟᱨᱱᱮᱴ ᱨᱮ ᱟᱹᱰᱤ ᱵᱷᱟᱹᱜᱤ ᱥᱟᱺᱦᱤᱡ ᱟᱛᱮᱫ ᱱᱚᱣᱟ ᱫᱚ ᱥᱟᱨᱵᱷᱤᱥ ᱚᱪᱚᱭ ᱥᱮ ᱧᱮᱞ ᱫᱚ ᱮᱠᱟᱱᱛᱚᱭ ᱡᱟᱹᱨᱩᱲ ᱢᱮᱱᱟᱜᱼᱟ ᱫᱟᱨᱟᱭ ᱠᱟᱱ ᱫᱤᱱ ᱨᱮ